ᱟᱪᱪᱷᱟ ᱟᱢ ᱚᱠᱟ ᱚᱠᱟ ᱡᱟᱭᱜᱟᱢ ᱫᱟᱬᱟ ᱠᱟᱫᱟ ᱟᱨ ᱪᱮᱫᱟᱜ ᱫᱟᱬᱟᱱ ᱥᱟᱱᱟᱢᱮᱭᱟ ᱚᱱᱟ ᱠᱟᱹᱴᱤᱡ ᱞᱟᱹᱭ ᱢᱮ ᱤᱧ ᱱᱚᱠᱟ ᱵᱚᱞ ᱜᱟᱛᱮ ᱴᱟᱺᱰᱤ ᱡᱮᱢᱚᱱ ᱵᱚᱞ ᱠᱷᱮᱞ ᱦᱩᱭ ᱞᱮᱱ ᱠᱷᱟᱡ ᱱᱚᱠᱟ ᱠᱷᱩᱥᱤ ᱨᱟᱹᱥᱠᱟᱹᱧ ᱟᱹᱭᱠᱟᱹᱣᱟ ᱚᱱᱟ ᱛᱮᱜᱮ ᱤᱧ ᱫᱟᱬᱟᱱᱤᱧ ᱪᱟᱞᱟᱜᱚᱜᱼᱟ ᱱᱚᱠᱟ ᱟᱨᱦᱚᱸ ᱮᱢᱚᱱᱤᱧ ᱢᱮᱞᱟ ᱪᱷᱟᱛᱟ ᱧᱮᱧᱮᱞ ᱢᱚᱡᱽ ᱠᱷᱩᱥᱤᱧ ᱟᱹᱭᱠᱟᱹᱣᱟ ᱯᱷᱮᱨ ᱡᱟᱛᱨᱟ ᱧᱮᱧᱮᱞ ᱮᱢᱱᱤ ᱫᱚᱢ ᱥᱚᱜᱚᱭ ᱱᱚᱝᱠᱟ ᱦᱚᱸ ᱰᱟᱱᱥ ᱰᱤᱡᱤ ᱰᱟᱱᱥ ᱮᱢᱚᱱ ᱛᱮᱱᱟᱜ ᱵᱷᱟᱞᱮ ᱵᱷᱟᱞᱮ ᱱᱚᱜᱼᱚᱸᱭ ᱱᱚᱝᱠᱟ ᱤᱭᱟᱹ ᱢᱮᱱᱟᱜᱼᱟ ᱱᱚᱝᱠᱟᱧ ᱪᱟᱞᱟᱜᱼᱟ ᱠᱩᱥᱤ ᱨᱟᱹᱥᱠᱟᱹᱧ ᱟᱹᱭᱠᱟᱹᱣᱟ ᱤᱱᱟᱹ ᱛᱮᱜᱮᱧ ᱫᱟᱬᱟᱱᱟ ᱤᱧ ᱫᱚ ᱠᱟᱡᱟᱠ ᱫᱟᱲᱟᱜ ᱢᱟᱱᱮ ᱟᱨᱚ ᱵᱷᱟᱞᱮᱼᱵᱷᱟᱞᱮ ᱡᱟᱭᱜᱟ ᱡᱮᱢᱚᱱ ᱥᱤᱱᱮᱢᱟ ᱦᱚᱞ ᱧᱮᱞ ᱱᱚᱣᱟ ᱠᱚᱦᱚᱸ ᱢᱚᱡᱽ ᱜᱮᱧ ᱟᱹᱭᱠᱟᱹᱣᱟ ᱢᱟᱱᱮ ᱤᱧ ᱫᱚ ᱡᱮ ᱡᱟᱭᱜᱟ ᱨᱮ ᱚᱱᱩᱥᱴᱷᱟᱱ ᱦᱩᱭᱩᱜᱚᱜᱼᱟ ᱚᱱᱩᱥᱴᱷᱟᱱ ᱦᱩᱭ ᱞᱮᱱ ᱠᱷᱟᱡ ᱜᱮ ᱚᱱᱟ ᱠᱚ ᱡᱟᱭᱜᱟ ᱨᱤᱧ ᱪᱟᱞᱟᱜᱼᱟ ᱟᱨᱤᱧ ᱧᱮᱞᱟ ᱡᱮ ᱡᱮᱢ ᱫᱚᱝ ᱮᱱᱮᱡ ᱞᱟᱜᱽᱲᱮ ᱮᱱᱮᱡ ᱱᱤᱭᱟᱹ ᱠᱚᱦᱚᱸ ᱟᱹᱰᱤ ᱵᱮᱥ ᱜᱮᱧ ᱟᱹᱭᱠᱟᱹᱣᱟ ᱡᱮ ᱧᱮᱧᱮᱞ ᱨᱮᱦᱚᱸ ᱚᱱᱟ ᱛᱮᱜᱮ ᱤᱧ ᱫᱚ ᱠᱟᱡᱟᱠ ᱫᱟᱲᱟᱧ ᱪᱟᱞᱟᱜᱼᱟ ᱟᱨᱦᱚᱸ ᱪᱮᱫ ᱠᱚ ᱢᱮᱱᱟ